ᱠᱚᱞᱯᱚᱱᱟ ᱪᱟᱣᱞᱟ ᱥᱩᱱᱤᱛᱟ ᱩᱭᱞᱤᱭᱟᱢᱥ ᱨᱟᱠᱮᱥ ᱥᱚᱨᱢᱟ ᱩᱱᱠᱩ ᱫᱚ ᱵᱳᱭᱜᱟᱱᱤᱠ ᱠᱟᱱᱟ ᱠᱚ ᱱᱩᱠᱩ ᱫᱚ ᱪᱚᱱᱫᱨᱚᱢᱟ ᱨᱮᱠᱚ ᱥᱮᱱ ᱞᱮᱱᱟ ᱪᱚᱱᱫᱨᱚ ᱢᱟ ᱨᱮ ᱥᱮᱱ ᱠᱟᱛᱮᱫ ᱚᱸᱰᱮᱱᱟᱜ ᱚᱛ ᱦᱟᱥᱟ ᱦᱚᱭ ᱫᱟᱜ ᱚᱱᱟ ᱠᱚ ᱢᱮᱱᱟᱜ ᱟᱥᱮ ᱵᱟᱝ ᱚᱱᱟ ᱠᱚᱠᱚ ᱧᱮᱞ ᱠᱮᱜᱼᱟ ᱟᱨ ᱚᱸᱰᱮ ᱢᱟᱹᱱᱢᱤ ᱡᱤᱭᱚᱱ ᱛᱟᱦᱮᱱ ᱜᱟᱱᱚᱜ ᱟᱥᱮ ᱵᱟᱝ ᱚᱱᱟ ᱠᱚ ᱧᱮᱞ ᱠᱮᱜᱼᱟ ᱚᱸᱰᱮᱱᱟᱜ ᱯᱷᱳᱴᱳ ᱠᱚ ᱟᱹᱜᱩ ᱠᱟᱛᱮᱫ ᱵᱷᱟᱨᱚᱛ ᱫᱤᱥᱚᱢ ᱠᱚ ᱵᱷᱮᱡᱟ ᱠᱮᱜᱼᱟ ᱵᱷᱟᱨᱚᱛ ᱫᱤᱥᱚᱢ ᱨᱮ ᱢᱮᱱᱟᱜ ᱠᱚ ᱟᱨᱚ ᱵᱳᱭᱜᱟᱱᱤᱠ ᱚᱱᱟ ᱫᱚᱠᱚ ᱧᱮᱞ ᱠᱮᱜᱼᱟ ᱚᱱᱟ ᱠᱚ ᱧᱮᱞ ᱠᱟᱛᱮᱫ ᱠᱚᱞᱯᱚᱱᱟ ᱪᱟᱣᱞᱟ ᱥᱩᱱᱤᱛᱟ ᱩᱭᱞᱤᱭᱟᱢᱥ ᱨᱟᱠᱮᱥ ᱥᱚᱨᱢᱟ ᱩᱱᱠᱩ ᱫᱚ ᱟᱨᱦᱚᱸ ᱫᱚᱦᱲᱟ ᱵᱷᱟᱨᱚᱛ ᱫᱤᱥᱚᱢ ᱛᱮᱠᱚ ᱨᱩᱣᱟᱹᱲ ᱦᱮᱡ ᱮᱱᱟ ᱚᱱᱟ ᱠᱷᱟᱹᱛᱤᱨ ᱜᱮ ᱩᱱᱠᱩ ᱫᱚ ᱵᱷᱟᱨᱚᱛ ᱫᱤᱥᱚᱢ ᱜᱚᱨᱚᱵᱽ ᱠᱚ ᱟᱹᱜᱩ ᱫᱟᱲᱮᱭᱟᱜ ᱠᱟᱱᱟ ᱱᱚᱝᱠᱟ ᱜᱮ ᱟᱨᱦᱚᱸ ᱟᱵᱚ ᱵᱷᱟᱨᱚᱛ ᱫᱤᱥᱚᱢ ᱨᱮ ᱠᱚᱞᱯᱚᱱᱟ ᱪᱟᱣᱞᱟ ᱥᱩᱱᱤᱛᱟ ᱩᱭᱞᱤᱭᱟᱢᱥ ᱟᱨ ᱨᱟᱠᱮᱥ ᱥᱚᱨᱢᱟ ᱞᱮᱠᱟᱱ ᱵᱳᱭᱜᱟᱱᱤᱠ ᱦᱩᱭ ᱫᱚᱨᱠᱟᱨ ᱡᱟᱦᱟᱸᱛᱮ ᱟᱨᱦᱚᱸ ᱵᱷᱟᱹᱜᱤᱛᱮ ᱪᱚᱱᱫᱨᱚᱢᱟ ᱨᱮᱭᱟᱜ ᱠᱷᱚᱡᱽ ᱠᱚ ᱦᱟᱛᱟᱣ ᱫᱟᱲᱮᱭᱟᱜ ᱢᱟ